ᱦᱮᱸ ᱥᱩᱥᱟᱱᱛᱚ ᱫᱟ ᱜᱟᱹᱰᱤ ᱟᱹᱜᱩ ᱮᱱᱟᱝ ᱨᱮᱞᱮ ᱢᱮᱛᱟᱜ ᱢᱮ ᱛᱟᱦᱮᱱ ᱫᱚ ᱱᱤᱛ ᱦᱚᱸ ᱜᱟᱹᱰᱤ ᱵᱟᱢ ᱟᱹᱜᱩ ᱞᱮᱫᱟ ᱦᱮᱸ ᱟᱞᱮ ᱚᱲᱟᱜ ᱦᱚᱲ ᱟᱹᱰᱤ ᱞᱚᱜᱚᱱᱚᱜ ᱠᱟᱱᱟ ᱟᱨ ᱜᱟᱹᱰᱤ ᱵᱟᱢ ᱟᱹᱜᱩ ᱞᱮᱫᱟ ᱦᱚᱞᱮ ᱵᱤᱞᱟᱢᱚᱜᱼᱟ ᱛᱚ ᱟᱢ ᱦᱟᱸᱰᱮ ᱠᱷᱚᱱ ᱦᱤᱡᱩᱜ ᱛᱮᱜᱮ ᱱᱚᱰᱮ ᱟᱹᱰᱤ ᱛᱮᱜ ᱜᱮᱞᱮ ᱵᱤᱞᱚᱢᱚᱜᱼᱟ ᱴᱷᱤᱠ ᱜᱮᱭᱟ ᱛᱟᱦᱚᱞᱮ ᱢᱤᱫ ᱴᱟᱝ ᱯᱟᱥᱮᱨᱮ ᱜᱟᱹᱰᱤ ᱧᱟᱢ ᱟᱠᱟᱫᱟᱞᱮ ᱚᱱᱟ ᱜᱟᱹᱰᱤ ᱛᱮᱞᱮ ᱪᱟᱞᱟᱜ ᱠᱟᱱᱟ ᱛᱟᱦᱚᱞᱮ ᱟᱢ ᱫᱚ ᱜᱟᱹᱰᱤ ᱠᱚᱫᱚ ᱟᱞᱚᱢ ᱟᱹᱜᱩᱭᱟ

ᱟᱨ ᱢᱟᱦᱟᱸ ᱠᱟᱹᱣᱰᱤ ᱜᱟᱹᱰᱤ ᱵᱟᱠᱷᱨᱟᱛᱮᱧ ᱮᱢᱟ ᱢᱮ ᱛᱟᱦᱮᱱ ᱚᱱᱟ ᱠᱟᱹᱣᱰᱤ ᱫᱚ ᱤᱧᱟᱹᱜ ᱮᱠᱟᱣᱩᱱᱴ ᱱᱚᱢᱵᱚᱨ ᱤᱧ ᱮᱢᱟᱢ ᱠᱟᱱᱟ ᱯᱷᱚᱱ ᱯᱮ ᱵᱟᱠᱷᱟᱱ ᱜᱩᱜᱩᱞ ᱯᱮ ᱟᱨ ᱯᱤ ᱴᱤ ᱮᱢ ᱛᱮ ᱵᱷᱮᱡᱟᱣ ᱟᱹᱧ ᱢᱮ ᱦᱮᱸ ᱦᱳᱭ ᱟᱪᱪᱷᱟ ᱴᱷᱤᱠ ᱜᱮᱭᱟ ᱢᱟ ᱛᱟᱦᱚᱞᱮ